ᱚᱠᱛᱚ ᱥᱟᱶ ᱥᱟᱶᱛᱮ ᱟᱵᱚᱣᱟᱜ ᱥᱟᱱᱛᱟᱞᱤ ᱯᱟᱹᱨᱥᱤ ᱨᱮᱱᱟᱜ ᱟᱭᱢᱟ ᱩᱛᱱᱟᱹᱣ ᱦᱚᱸ ᱦᱩᱭ ᱟᱠᱟᱱᱟ ᱱᱮᱛᱟᱨ ᱧᱮᱞ ᱧᱟᱢᱚᱜ ᱠᱟᱱᱟ ᱡᱟᱸᱦᱟ ᱞᱮᱠᱟ ᱞᱟᱦᱟᱛᱮ ᱟᱵᱚ ᱥᱟᱱᱛᱟᱲ ᱯᱟᱹᱨᱥᱤ ᱛᱮ ᱚᱞᱚᱜ ᱯᱟᱲᱦᱟᱜ ᱞᱟᱹᱜᱤᱫ ᱟᱹᱛ ᱚᱯᱥᱚᱨ ᱵᱟᱝ ᱛᱟᱸᱦᱮ ᱠᱟᱱᱟ ᱢᱮᱱᱠᱷᱟᱱ ᱱᱮᱛᱟᱨ ᱫᱚ ᱚᱞᱚᱜ ᱯᱟᱲᱦᱟᱜ ᱨᱮᱱᱟᱜ ᱟᱹᱛ ᱚᱯᱥᱚᱨ ᱦᱚᱸ ᱢᱮᱱᱟᱜ ᱟᱠᱟᱫᱟ ᱡᱮᱢᱚᱱ ᱟᱭᱢᱟ ᱤᱥᱠᱩᱞ ᱨᱮ ᱚᱞᱪᱤᱠᱤ ᱪᱟᱹᱞᱩ ᱟᱠᱟᱱᱟ ᱚᱞᱪᱤᱠᱤ ᱞᱤᱯᱤᱛᱮ ᱯᱟᱲᱦᱟᱣ ᱦᱩᱭᱩᱜ ᱠᱟᱱᱟ ᱟᱭᱢᱟ ᱤᱥᱠᱩᱞ ᱤᱭᱩᱱᱤᱵᱷᱟᱨᱥᱤᱴᱤᱨᱮ ᱱᱤᱛᱚᱜ ᱫᱚ ᱯᱟᱲᱦᱟᱣ ᱮᱦᱚᱵ ᱟᱠᱟᱱᱟ ᱟᱫᱚ ᱱᱤᱛᱚᱜ ᱚᱱᱟ ᱤᱭᱟᱹᱛᱮ ᱥᱟᱱᱛᱟᱞᱤ ᱯᱟᱹᱨᱥᱤ ᱨᱮᱱᱟᱜ ᱟᱭᱢᱟ ᱩᱛᱱᱟᱹᱣ ᱦᱩᱭ ᱟᱠᱟᱱ ᱜᱮᱭᱟ ᱱᱮᱛᱟᱨ ᱟᱭᱢᱟ ᱜᱤᱫᱽᱨᱟᱹ ᱦᱚᱸ ᱟᱵᱚᱣᱟᱜ ᱯᱟᱹᱨᱥᱤ ᱛᱮ ᱚᱞᱚᱜ ᱯᱟᱲᱦᱟᱣ ᱠᱟᱛᱮᱫ ᱟᱭᱢᱟ ᱡᱷᱟᱹᱞᱟᱦᱟ ᱥᱮᱫ ᱠᱚ ᱪᱟᱞᱟᱣ ᱫᱟᱲᱮ ᱠᱟᱱᱟ ᱢᱮᱱᱠᱷᱟᱱ ᱞᱟᱦᱟ ᱛᱮᱫᱚ ᱱᱚᱶᱟ ᱟᱹᱛ ᱚᱯᱥᱚᱨ ᱵᱟᱝ ᱛᱟᱸᱦᱮ ᱠᱟᱱᱟ ᱱᱮᱛᱟᱨ ᱫᱚ ᱱᱤᱡᱮᱨ ᱯᱟᱹᱨᱥᱤ ᱤᱭᱟᱹᱛᱮ ᱯᱟᱲᱦᱟᱣ ᱨᱮᱱᱟᱜ ᱢᱤᱫᱴᱟᱱ ᱥᱩᱵᱤᱫᱷᱟ ᱦᱚᱸ ᱢᱮᱱᱟᱜ ᱜᱮᱭᱟ